ᱤᱧᱟᱹᱜ ᱵᱟᱨᱦᱮ ᱨᱮ ᱡᱚᱢ ᱫᱚ ᱦᱳᱴᱮᱹᱞ ᱠᱚᱨᱮ ᱡᱚᱢ ᱫᱩᱧ ᱠᱩᱥᱤᱭᱟᱜᱼᱟ ᱵᱤᱨᱤᱭᱟᱱᱤ ᱵᱤᱨᱤᱭᱟᱱᱤ ᱫᱚ ᱤᱧᱟᱜ ᱟᱹᱰᱤ ᱯᱷᱮᱵᱟᱨᱮᱴ ᱡᱚᱢᱟᱜ ᱠᱟᱱᱟ ᱟᱹᱰᱰᱤ ᱟᱸᱴᱤᱧ ᱠᱩᱥᱤᱭᱟᱜᱼᱟ ᱚᱱᱟ ᱮᱢᱚᱱ ᱵᱷᱟᱵᱮ ᱠᱚ ᱛᱮᱭᱟᱨᱟ ᱢᱚᱥᱞᱟᱼᱯᱟ ᱛᱤ ᱚᱱᱟᱨᱮ ᱚᱱᱟ ᱨᱮᱭᱟᱜ ᱥᱚ ᱟᱹᱰᱤ ᱢᱚᱡᱤᱧ ᱟᱹᱭᱠᱟᱹᱣᱟ ᱟᱹᱰᱤ ᱢᱚᱡᱽ ᱥᱤᱵᱤᱞᱤᱧᱟᱹ ᱵᱤᱨᱤᱭᱟᱱᱤ ᱫᱚ ᱟᱞᱮ ᱱᱚᱰᱮ ᱜᱟᱡᱚᱞ ᱨᱮ ᱢᱤᱫᱴᱮᱱ ᱫᱚᱠᱟᱱ ᱢᱮᱱᱟᱜᱼᱟ ᱚᱸᱰᱮ ᱢᱤᱫᱴᱮᱱ ᱠᱟᱠᱩ ᱢᱮᱱᱟᱭᱟ ᱵᱤᱨᱤᱭᱟᱱᱤᱭ ᱵᱮᱱᱟᱣᱟ ᱟᱹᱰᱤ ᱢᱚᱡᱽ ᱟᱹᱰᱤ ᱢᱚᱡᱽ ᱥᱚ ᱨᱟᱠᱟᱵᱚᱜᱼᱟ ᱟᱹᱰᱤ ᱢᱚᱡᱽ ᱥᱤᱵᱤᱞᱤᱧᱟᱹ ᱟᱨ ᱵᱤᱨᱤᱭᱟᱱᱤ ᱫᱚ ᱢᱳᱴ ᱠᱟᱛᱷᱟ ᱫᱚ ᱱᱤᱭᱟᱹ ᱠᱚ ᱠᱷᱟᱱ ᱛᱮᱜᱮ ᱥᱤᱵᱤᱞᱤᱧᱟᱹ ᱚᱱᱟ ᱨᱮᱭᱟᱜ ᱥᱚ ᱚᱱᱟ ᱢᱚᱥᱞᱟ ᱨᱮᱭᱟᱜ ᱥᱚ ᱜᱮ ᱟᱹᱰᱤ ᱴᱮᱹᱥᱴᱤᱧ ᱟᱹᱭᱠᱟᱹᱣᱟ ᱟᱹᱰᱤ ᱢᱚᱡᱽ ᱥᱚᱭᱤᱧᱟ ᱚᱱᱟᱛᱮ ᱵᱤᱨᱤᱭᱟᱱᱤ ᱡᱚᱢ ᱫᱚ ᱟᱹᱰᱤ ᱟᱸᱴᱤᱧ ᱠᱩᱥᱤᱭᱟᱜᱼᱟ ᱠᱟᱡᱟᱠᱤᱧ ᱠᱩᱥᱤᱭᱟᱜᱼᱟ ᱵᱨᱤᱭᱟᱱᱤ ᱡᱚᱢ ᱫᱚ